ᱢᱤᱫᱴᱟᱝ ᱵᱟᱹᱲᱤᱡ ᱡᱩᱛᱟᱹᱧ ᱠᱤᱨᱤᱧ ᱠᱟᱫᱟ ᱱᱚᱝᱠᱟ ᱮᱥᱢᱟᱨᱴ ᱧᱮᱞᱛᱮᱧ ᱠᱤᱨᱤᱧ ᱞᱮᱫᱟ ᱚᱱᱟᱛᱮ ᱵᱟᱹᱧ ᱡᱩᱛᱩᱜ ᱠᱟᱱᱟ ᱮᱠᱫᱚᱢ ᱴᱟᱭᱤᱴᱚᱜ ᱠᱟᱱᱟ ᱚᱱᱟ ᱞᱮᱠᱟᱛᱮ ᱚᱱᱟ ᱞᱮᱠᱟᱛᱮ ᱢᱮᱞᱟ ᱪᱷᱟᱛᱟᱧ ᱤᱫᱤ ᱠᱮᱫᱟ ᱦᱟᱭ ᱨᱮᱠᱚ ᱧᱮᱞ ᱠᱤᱫᱤᱧᱟ ᱠᱩᱲᱤ ᱠᱚᱦᱚᱸ ᱨᱮ ᱰᱮᱡ ᱰᱮᱡ ᱦᱚᱯᱚᱱ ᱛᱮᱭᱟᱜ ᱥᱮ ᱪᱮᱞᱮᱢᱮᱱ ᱛᱮᱟᱜᱼᱟ ᱟᱹᱜᱩ ᱟᱠᱟᱫᱟ ᱦᱟᱭ ᱨᱮ ᱞᱟᱡᱟ ᱯᱟᱲᱟᱧ ᱟᱹᱭᱠᱟᱹᱣ ᱠᱮᱫᱟ ᱚᱸᱰᱮ ᱠᱷᱚᱱ ᱢᱮᱞᱟ ᱠᱷᱚᱱ ᱥᱚᱡᱷᱮ ᱞᱟᱡᱟᱣᱛᱤᱧ ᱫᱟᱹᱲ ᱠᱮᱫᱟ ᱩᱱ ᱦᱤᱞᱳᱜ ᱫᱟᱜ ᱞᱮᱫᱟᱭ ᱠᱩᱞᱤ ᱠᱩᱞᱤ ᱛᱤᱧ ᱫᱟᱹᱫᱟᱹᱲ ᱠᱟᱱ ᱢᱟ ᱮᱠᱫᱚᱢ ᱞᱮᱸᱡᱮᱫ ᱵᱤᱫᱟᱹᱲᱱᱟ ᱵᱟᱯᱼᱨᱮ ᱮᱛᱚ ᱞᱟᱡᱟᱣᱤᱧ ᱟᱹᱭᱠᱟᱹᱣ ᱠᱟᱫᱟ ᱱᱤᱛᱚᱜ ᱮᱠᱫᱚᱢ ᱪᱮᱫ ᱤᱧ ᱢᱮᱱᱟ ᱮᱠᱫᱚᱢ ᱫᱟᱹᱲᱮᱫ ᱨᱮᱦᱚᱸ ᱛᱟᱭᱚᱢ ᱥᱮᱫ ᱠᱷᱚᱡ ᱮᱠᱫᱚᱢ ᱞᱚᱥᱚᱫ ᱫᱮᱭᱟ ᱨᱮᱢᱟ ᱞᱟᱹᱴᱠᱟᱧ ᱠᱟᱱ

ᱛᱟᱭᱚᱢᱛᱮ ᱟᱹᱰᱤ ᱞᱟᱡᱟᱣᱤᱧ ᱟᱹᱭᱠᱟᱹᱣ ᱠᱟᱜᱼᱟ ᱮᱱᱛᱮᱫ ᱚᱱᱟ ᱯᱟᱞᱴᱟᱣᱤᱧ ᱯᱟᱞᱴᱟᱣᱤᱧ ᱢᱮᱱᱛᱮ ᱯᱚᱭᱥᱟ ᱴᱟᱠᱟ ᱟᱨ ᱵᱟᱝ ᱪᱩᱴᱟᱹᱜ ᱛᱤᱧᱟᱹ ᱟᱨᱚ ᱯᱮᱲᱟ ᱦᱚᱲᱚᱜ ᱤᱧ ᱪᱟᱞᱟᱣᱮᱱᱟ ᱯᱮᱲᱟ ᱦᱚᱲᱚᱜ ᱥᱮᱱ ᱠᱟᱛᱮ ᱨᱮᱦᱚᱸ ᱚᱱᱟ ᱯᱟᱱᱟᱦᱤ ᱢᱟ ᱦᱚᱲ ᱫᱚᱠᱚ ᱚᱠᱟ ᱧᱮᱞ ᱧᱟᱢᱚᱜ ᱴᱷᱮᱱ ᱠᱚ ᱫᱚᱦᱚᱭᱟ ᱤᱧᱫᱚ ᱮᱠᱫᱚᱢ ᱪᱩᱠᱩ ᱵᱟᱲᱟᱭᱮᱫᱟ ᱯᱟᱣᱨᱟ ᱞᱮᱠᱟᱧ ᱴᱮᱣᱮᱧ ᱵᱟᱲᱟᱭᱮᱫᱟ